ᱤᱧᱟᱹᱜ ᱡᱚᱛᱚ ᱠᱷᱚᱱ ᱥᱚᱨᱮᱥ ᱠᱩᱥᱤᱭᱟᱜ ᱠᱷᱮᱞᱳᱱᱰ ᱫᱚ ᱦᱩᱭᱩᱜ ᱠᱟᱱᱟ ᱫᱟᱯᱥᱟ ᱪᱮᱫᱟ ᱥᱮ ᱚᱱᱟᱨᱮ ᱩᱱᱟᱹᱜ ᱜᱟᱛᱮᱜ ᱨᱮ ᱥᱚᱨᱤᱨ ᱪᱚᱨᱪᱟ ᱦᱚᱸ ᱦᱩᱭᱩᱜ ᱛᱟᱢᱟ ᱢᱚᱱ ᱦᱚ ᱢᱚᱡᱽ ᱜᱮ ᱛᱟᱦᱮᱱᱟ ᱟᱨ ᱦᱚᱸ ᱜᱟᱛᱮ ᱠᱚᱦᱚᱸ ᱟᱭᱢᱟᱜᱟᱱ ᱠᱚ ᱦᱩᱭᱩᱜᱼᱟ ᱚᱱᱟᱛᱮ ᱟᱹᱰᱤ ᱨᱟᱹᱥᱠᱟᱹᱜᱮ ᱵᱩᱡᱷᱟᱹᱼᱟ ᱱᱚᱣᱟ ᱜᱟᱛᱮ ᱛᱮ ᱫᱟᱯᱥᱟ ᱜᱟᱛᱮ ᱨᱮᱫᱚ ᱟᱴᱡᱚᱱ ᱢᱳᱴ ᱞᱟᱜᱟᱜᱼᱟ ᱵᱟᱨ ᱵᱟᱨᱵᱷᱟᱜ ᱵᱟᱨᱭᱟ ᱜᱟᱛᱮ ᱠᱚ ᱦᱟᱹᱴᱤᱧ ᱠᱚᱣᱟ ᱡᱟᱦᱟᱸ ᱦᱟᱹᱴᱤᱧ ᱠᱩᱪ ᱫᱚ ᱟᱨ ᱡᱟᱦᱟᱸ ᱮᱥᱮᱫ ᱦᱩᱭᱩᱜ ᱛᱟᱠᱚ ᱩᱱᱠᱩ ᱫᱚ ᱵᱟᱝ